ᱱᱚᱣᱟ ᱵᱷᱟᱨᱚᱛ ᱱᱚᱣᱟ ᱡᱷᱟᱲᱠᱷᱚᱸᱰ ᱨᱟᱡᱽ ᱨᱮᱱ ᱱᱚᱝᱠᱟᱱ ᱢᱩᱥᱠᱤᱞᱟ ᱟᱭᱢᱟ ᱧᱮᱞ ᱧᱟᱢᱫᱟ ᱪᱮᱫ ᱥᱩᱨ ᱨᱮ ᱦᱟᱥᱯᱟᱛᱟᱞ ᱵᱟᱹᱱᱩᱜᱼᱟ ᱟᱨ ᱥᱠᱩᱞ ᱠᱚᱦᱚᱸ ᱱᱚᱣᱟ ᱥᱩᱨ ᱥᱩᱨ ᱛᱮ ᱵᱟᱹᱱᱩᱜ ᱠᱟᱫᱟ ᱟᱹᱰᱤ ᱡᱷᱟᱹᱞ ᱪᱟᱞᱟᱜ ᱦᱩᱭᱩᱜ ᱠᱟᱱᱟ ᱟᱨ ᱨᱟᱥᱛᱟ ᱰᱟᱦᱟᱨ ᱨᱮᱱᱟᱜ ᱦᱚᱸ ᱡᱟᱦᱟᱱ ᱴᱷᱤᱠᱴᱷᱟᱠ ᱜᱮ ᱵᱟᱹᱱᱩᱜ ᱠᱟᱫᱟ ᱟᱨ ᱱᱚᱣᱟ ᱡᱷᱟᱲᱠᱷᱚᱸᱰ ᱨᱮᱜᱮ ᱡᱚᱛᱚ ᱠᱤᱪᱷᱩ ᱢᱟ ᱢᱮᱱᱟᱜ ᱠᱟᱫᱟ ᱫᱷᱤᱨᱤ ᱛᱟᱢ ᱥᱮ ᱵᱟᱹᱞᱤ ᱜᱤᱛᱤᱞ ᱠᱟᱱ ᱡᱚᱛᱚ ᱜᱮ ᱡᱷᱟᱲᱠᱷᱚᱸᱰ ᱨᱮᱜᱮ ᱢᱮᱱᱟᱜᱼᱟ ᱟᱨ ᱟᱨ ᱡᱷᱟᱲᱠᱷᱚᱸᱰ ᱨᱮᱱᱟᱜ ᱰᱟᱦᱟᱨ ᱱᱩᱱᱟᱹᱜ ᱵᱟᱹᱲᱤᱡ ᱥᱮ ᱱᱚᱣᱟᱧ ᱧᱮᱞ ᱞᱮᱠᱷᱟᱱ ᱜᱮ ᱫᱟᱜ ᱫᱤᱱ ᱫᱚ ᱟᱹᱰᱤ ᱢᱩᱥᱠᱤᱞ ᱱᱚᱜᱼᱚᱭ ᱟᱠᱟᱞ ᱠᱮᱫᱟ ᱵᱟᱨ ᱯᱮ ᱵᱚᱪᱷᱚᱨ ᱠᱷᱚᱱ ᱱᱚᱣᱟ ᱨᱮᱭᱟᱜ ᱡᱟᱦᱟᱱ ᱫᱟᱜ ᱨᱮᱱᱟᱜ ᱱᱟᱢ ᱜᱮ ᱵᱟᱹᱱᱩᱜᱼᱟ ᱟᱨ ᱟᱠᱟᱞ ᱠᱟᱜ ᱠᱷᱟᱹᱛᱤᱨ ᱛᱮ ᱱᱚᱜᱼᱚᱭ ᱪᱟᱨ ᱯᱟᱸᱪ ᱵᱚᱪᱷᱚᱨ ᱠᱷᱚᱱ ᱪᱟᱥ ᱨᱮᱱᱟᱜ ᱡᱟᱦᱟᱱ ᱢᱚᱡᱽ ᱜᱮ ᱵᱟᱝ ᱦᱩᱭᱩᱜ ᱠᱟᱱᱟ ᱟᱨ ᱱᱮᱥ ᱦᱚᱸ ᱱᱚᱜᱼᱚᱭ ᱱᱚᱝᱠᱟ ᱜᱮ ᱟᱠᱟᱞ ᱠᱟᱫᱟ ᱟᱫᱚ ᱟᱨ ᱟᱭᱢᱟ ᱠᱤᱪᱷᱩ ᱚᱱᱠᱟᱱᱟᱜ ᱤᱧ ᱧᱮᱞ ᱧᱟᱢᱫᱟ ᱡᱮ ᱡᱷᱟᱲᱠᱷᱚᱸᱰ ᱨᱮᱱᱟᱜ ᱟᱹᱰᱤ ᱟᱭᱢᱟ ᱮᱸᱴᱠᱮᱴᱚᱬᱮ ᱤᱭᱟᱹ ᱢᱮᱱᱟᱜ ᱠᱟᱫᱟ ᱡᱚᱢᱼᱧᱩ ᱠᱚᱨᱮᱱᱟᱜ ᱱᱤᱛᱚᱜ ᱟᱹᱰᱤ ᱚᱥᱩᱵᱤᱫᱷᱟ ᱦᱩᱭᱩᱜ ᱠᱟᱱᱟ ᱚᱠᱚᱭ ᱫᱚ ᱠᱟᱹᱢᱤ ᱠᱟᱛᱮᱫ ᱡᱚᱢᱫᱟ ᱚᱠᱚᱭ ᱫᱚ ᱵᱤᱫᱮᱹᱥ ᱠᱟᱹᱢᱤ ᱪᱟᱞᱟᱣ ᱠᱟᱛᱮᱫ ᱯᱚᱭᱥᱟ ᱠᱩᱞᱫᱟ ᱥᱮ ᱟᱨ ᱚᱱᱠᱟ ᱞᱮᱠᱟᱛᱮ ᱟᱭᱢᱟ ᱟᱭᱢᱟ ᱦᱚᱲᱟᱜ ᱚᱲᱟᱜ ᱨᱮ ᱯᱚᱨᱤᱵᱟᱨ ᱪᱟᱞᱟᱜ ᱠᱟᱱ ᱛᱟᱠᱚᱣᱟ ᱟᱨ ᱚᱱᱠᱟᱱ ᱚᱵᱚᱥᱛᱷᱟ ᱦᱩᱭᱩᱜ ᱠᱟᱱᱟ ᱨᱩᱣᱟᱹ ᱦᱟᱹᱥᱩ ᱨᱮ ᱵᱚᱞᱮ ᱮᱥᱠᱮ ᱨᱩᱜᱤ ᱠᱚᱦᱚᱸ ᱤᱫᱤ ᱞᱟᱹᱜᱤᱫ ᱟᱹᱰᱤ ᱢᱩᱥᱠᱤᱞ ᱦᱩᱭᱩᱜ ᱠᱟᱱᱟ